ᱫᱷᱟᱹᱨᱛᱤ ᱨᱮᱭᱟᱜ ᱟᱹᱨᱤ ᱞᱮᱠᱟᱛᱮ ᱦᱟᱲᱟᱢᱼᱫᱩᱲᱩᱢ ᱠᱚᱫᱚ ᱥᱮ ᱵᱩᱰᱷᱤ ᱮᱨᱟ ᱠᱚᱫᱚ ᱠᱚ ᱜᱩᱡᱩᱜ ᱠᱟᱱ ᱜᱮᱭᱟ ᱟᱨ ᱡᱟᱦᱟᱸᱭ ᱦᱟᱸᱥᱯᱟᱛᱟᱞ ᱠᱚ ᱵᱟᱠᱚ ᱥᱮᱴᱮᱨ ᱫᱟᱲᱮᱭᱟᱜ ᱠᱟᱱᱟ ᱵᱟᱠᱚ ᱪᱟᱞᱟᱣ ᱫᱟᱲᱮᱭᱟᱜ ᱠᱚᱱᱟ ᱩᱱᱠᱩ ᱦᱚᱸᱠᱚ ᱜᱩᱡᱩᱜ ᱠᱟᱱᱟ ᱟᱨ ᱜᱤᱫᱽᱨᱟᱹ ᱜᱚᱡ ᱨᱮᱱᱟᱜ ᱫᱚ ᱚᱱᱠᱟᱱ ᱱᱚᱸᱰᱮ ᱵᱟᱱᱩᱜᱼᱟ ᱪᱮᱫᱟᱜ ᱥᱮ ᱱᱤᱛ ᱫᱚ ᱦᱟᱸᱥᱯᱟᱛᱟᱞ ᱢᱮᱱᱟᱜᱼᱟ ᱥᱚᱨᱠᱟᱨᱤ ᱯᱚᱨᱤᱥᱮᱵᱟᱭ ᱮᱢ ᱟᱠᱟᱫᱟ ᱟᱥᱟ ᱠᱚᱨᱢᱤ ᱢᱮᱱᱟᱜ ᱠᱚᱣᱟ ᱟᱹᱛᱩ ᱟᱨ ᱟᱹᱛᱩ ᱟᱨ ᱱᱚᱶᱟ ᱩᱸ ᱥᱟᱵ ᱥᱮᱱᱴᱟᱨ ᱠᱚ ᱦᱩᱭ ᱟᱠᱟᱱᱟ ᱚᱱᱟ ᱞᱮᱠᱟᱛᱮ ᱪᱤᱠᱤᱪᱪᱷᱟ ᱦᱚᱸ ᱴᱷᱤᱼᱴᱷᱟᱠ ᱪᱟᱞᱟᱜ ᱠᱟᱱᱟ ᱟᱨ ᱜᱤᱫᱽᱨᱟᱹ ᱜᱚᱡ ᱫᱚ ᱚᱱᱟ ᱞᱮᱠᱟᱛᱮ ᱱᱤᱛᱳᱜ ᱫᱚ ᱵᱟᱱᱩᱜᱼᱟ ᱟᱨ ᱥᱩᱨ ᱩᱸ ᱮᱢᱵᱩᱞᱮᱱᱥ ᱯᱚᱨᱤᱥᱮᱵᱟ ᱦᱚᱸᱭ ᱮᱢ ᱟᱠᱟᱫᱟ ᱚᱱᱟ ᱞᱮᱠᱟᱛᱮ ᱦᱟᱸᱥᱯᱟᱛᱟᱞ ᱛᱤᱭᱳᱜ ᱨᱮᱭᱟᱜ ᱡᱚᱛᱷᱮᱥᱴᱚ ᱥᱚᱢᱚᱭ ᱧᱟᱢ ᱧᱟᱢᱚᱜ ᱠᱟᱱᱟ ᱜᱤᱫᱽᱨᱟᱹ ᱜᱚᱡ ᱨᱮᱱᱟᱜ ᱫᱚ ᱚᱱᱠᱟᱟᱜ ᱠᱟᱨᱚᱱ ᱫᱚ ᱟᱫᱚ ᱵᱟᱝ ᱦᱩᱭᱩᱜ ᱠᱟᱱᱟ ᱚᱱᱟ ᱞᱮᱠᱟᱛᱮ ᱟᱨ ᱜᱤᱫᱽᱨᱟᱹ ᱠᱚ ᱴᱟᱠᱟᱼᱯᱚᱭᱥᱟ ᱜᱚᱲᱚ ᱫᱚᱠᱚ ᱧᱟᱢᱮᱫᱟ ᱡᱮᱢᱚᱱ ᱡᱟᱱᱟᱢ ᱛᱚᱨᱟ ᱜᱮ ᱡᱚᱱᱚᱱᱤ ᱥᱩᱨᱚᱠᱠᱷᱟ ᱠᱚ ᱧᱟᱢᱫᱟ ᱤᱱᱟᱹ ᱛᱟᱭᱚᱢ ᱟᱨᱚ ᱧᱟᱢᱟᱠᱚ ᱚᱱᱟ ᱠᱷᱟᱹᱛᱤᱨ ᱛᱮ ᱟᱫᱚ ᱴᱟᱠᱟ ᱯᱚᱭᱥᱟ ᱦᱚᱸ ᱩᱸ ᱥᱚᱨᱠᱟᱨᱤ ᱜᱚᱲᱚᱭ ᱮᱢᱚᱜ ᱠᱟᱱᱟ ᱟᱨ ᱤᱱᱟᱹ ᱛᱟᱭᱚᱢ ᱟᱨᱚᱭ ᱮᱢᱚᱜ ᱠᱟᱱᱟ ᱡᱚᱢᱼᱧᱩ ᱨᱮ ᱜᱚᱲᱚ ᱡᱮᱢᱚᱱ ᱨᱮᱥᱚᱱᱮ ᱮᱢᱚᱜ ᱠᱟᱱᱟ ᱡᱚᱢ ᱠᱚ ᱥᱮᱬᱟ ᱞᱮᱠᱷᱟᱱ ᱜᱮ ᱤᱱᱟᱹ ᱛᱟᱭᱚᱢ ᱟᱭᱥᱤ ᱰᱤᱭᱮᱥ ᱨᱮᱠᱚ ᱧᱟᱢᱮᱫᱟ ᱡᱚᱢᱼᱧᱩ ᱟᱨᱚ ᱤᱱᱟᱹᱠᱷᱚᱱ ᱯᱨᱟᱭᱢᱟᱨᱤ ᱥᱠᱩᱞ ᱨᱮᱠᱚ ᱦᱮᱡ ᱞᱮᱱ ᱠᱷᱟᱱ ᱜᱮ ᱯᱨᱟᱭᱢᱟᱨᱤ ᱟᱭ ᱥᱤ ᱰᱤᱭᱮᱥ ᱨᱮ ᱩᱸ ᱱᱚᱰᱮ ᱢᱤᱰ ᱰᱮ ᱢᱤᱞ ᱨᱮ ᱡᱚᱢ ᱠᱚ ᱧᱟᱢᱮᱫᱟ